ᱦᱮᱞᱳ ᱰᱟᱭᱵᱷᱟᱨ ᱤᱧᱤᱧ ᱞᱟᱹᱭᱫᱟ ᱡᱮ ᱟᱡᱚᱫᱤᱭᱟ ᱠᱷᱚᱱᱻ ᱮᱫᱻᱡᱷᱚᱨᱱᱟ ᱫᱟᱬᱟᱱᱤᱧ ᱥᱮᱱᱚᱜ ᱞᱟᱹᱜᱤᱫ ᱛᱚ ᱚᱸᱰᱮ ᱟᱡᱚᱫᱤᱭᱟᱹ ᱠᱷᱚᱱ ᱡᱷᱚᱨᱱᱟ ᱥᱮᱱᱚᱜ ᱛᱤᱱᱟᱹᱜ ᱵᱷᱟᱲᱟᱢ ᱦᱟᱛᱟᱣᱟ ᱚᱻ ᱟᱪᱪᱷᱟ ᱦᱮᱸ ᱦᱮᱸ ᱛᱟᱦᱚᱞᱮ ᱟᱢᱟᱜ ᱠᱤ ᱤᱭᱩ ᱤᱭᱩ ᱯᱤ ᱟᱭ ᱟᱭᱰᱤ ᱢᱮᱱᱟᱜ ᱛᱟᱢᱟ ᱚᱻ ᱟᱪᱪᱷᱟ ᱤᱭᱩ ᱯᱤ ᱟᱭ ᱟᱭᱰᱤ ᱪᱷᱟᱲᱟ ᱡᱟᱦᱟᱸ ᱜᱩᱜᱩᱞ ᱯᱷᱳᱱ ᱯᱮ ᱚᱻ ᱟᱪᱪᱷᱟ ᱛᱟᱦᱚᱞᱮ ᱚᱱᱟ ᱛᱮᱠᱷᱟᱱᱻ ᱚᱱᱟ ᱛᱮᱠᱷᱟᱱ ᱦᱩᱭᱩᱜᱼᱟ ᱪᱮᱫ ᱮᱢ ᱢᱮᱱᱫᱟ ᱟᱨᱵᱟᱝᱠᱷᱟᱱ ᱫᱚᱢᱻ ᱚᱱᱞᱟᱭᱤᱱ ᱪᱷᱟᱲᱟ ᱩᱯᱟᱹᱭᱫᱚ ᱵᱟᱹᱱᱩᱜᱼᱟ